ᱵᱤᱨᱵᱷᱩᱢ ᱦᱚᱱᱚᱛᱨᱮ ᱯᱟᱞᱟᱣ ᱞᱟᱠᱪᱟᱨ ᱟᱠᱷᱲᱟ ᱠᱚᱫᱚ ᱦᱳᱭᱳᱜ ᱠᱟᱱᱟ ᱵᱟᱦᱟ ᱥᱚᱨᱦᱟᱭ ᱠᱟᱨᱟᱢ ᱫᱟᱸᱥᱟᱭ ᱚᱱᱟ ᱠᱚ ᱟᱨ ᱵᱟᱦᱟ ᱠᱚᱨᱮ ᱫᱚ ᱟᱵᱚ ᱜᱚᱜᱚ ᱠᱚ ᱫᱚ ᱚᱲᱟᱜ ᱨᱮ ᱩᱢ ᱱᱟᱲᱠᱟ ᱠᱟᱛᱮᱫ ᱥᱮ ᱚᱲᱟᱜ ᱥᱟᱯᱷᱟ ᱥᱮ ᱞᱚᱛᱟ ᱠᱚ ᱦᱳᱭᱳᱜᱼᱟ ᱟᱨ ᱚᱱᱟ ᱥᱟᱶ ᱥᱟᱶᱛᱮ ᱟᱵᱚ ᱨᱮᱱ ᱱᱟᱭᱠᱮ ᱵᱟᱵᱟ ᱫᱚ ᱟᱭᱩᱵ ᱥᱳᱢᱳᱭ ᱦᱟᱴᱟᱜ ᱟᱱ ᱥᱮ ᱞᱚᱴᱟ ᱫᱟᱜ ᱛᱮ ᱵᱚᱱ ᱦᱤᱡᱩᱜ ᱟᱭ ᱥᱮ ᱟᱵᱚ ᱵᱚᱱ ᱫᱟᱨᱟᱢᱮᱭᱟ ᱡᱟᱸᱜᱟ ᱠᱚ ᱟᱵᱩᱠ ᱠᱟᱛᱮᱫ ᱟᱵᱚ ᱵᱟᱦᱟ ᱵᱚᱱ ᱟᱛᱟᱝ ᱮᱫ ᱠᱟᱱᱟ ᱟᱨ ᱥᱚᱦᱨᱟᱭ ᱨᱮᱫᱚ ᱟᱵᱚ ᱜᱚᱜᱚ ᱠᱚᱫᱚ ᱡᱟᱦᱟᱸ ᱩᱢ ᱦᱤᱞᱳᱜ ᱠᱟᱱᱟ ᱚᱱᱟ ᱫᱚ ᱰᱟᱵᱨᱟᱹ ᱥᱟᱯᱷᱟ ᱠᱟᱛᱮᱫ ᱥᱮ ᱩᱢ ᱱᱟᱲᱠᱟ ᱠᱟᱛᱮᱫ ᱠᱤᱪᱨᱤᱪ ᱥᱟᱯᱷᱟ ᱠᱟᱛᱮᱫ ᱟᱵᱚ ᱜᱚᱜᱚ ᱠᱚᱫᱚ ᱵᱚᱱ ᱚᱲᱟᱜ ᱨᱮᱵᱚᱱ ᱠᱟᱹᱢᱤᱭᱟ ᱟᱨ ᱵᱟᱵᱟ ᱠᱚᱫᱚ ᱡᱟᱦᱮᱨ ᱴᱟᱸᱹᱰᱤ ᱠᱚ ᱪᱟᱞᱟᱜᱼᱟ ᱯᱩᱡᱟᱹ ᱞᱟᱹᱜᱤᱫ ᱰᱟᱝᱨᱟ ᱠᱚᱠᱚ ᱤᱫᱤ ᱠᱚᱣᱟ ᱟᱵᱚ ᱦᱚᱲ ᱥᱟᱶ ᱥᱟᱶᱛᱮ ᱰᱟᱝᱨᱟ ᱠᱚᱦᱚᱸ ᱟᱹᱰᱤ ᱱᱟᱯᱟᱭ ᱛᱮᱥᱮ ᱨᱟᱹᱥᱠᱟᱹ ᱛᱮᱠᱚ ᱢᱟᱱᱟᱣ ᱟᱵᱚᱱ ᱡᱷᱚᱛᱚ ᱠᱚᱜᱮ ᱟᱨ ᱠᱟᱨᱟᱢ ᱫᱚ ᱦᱳᱭᱳᱜ ᱠᱟᱱᱟ ᱪᱟᱹᱛ ᱵᱚᱸᱜᱟ ᱠᱟᱨᱟᱢ ᱠᱚ ᱠᱟᱨᱟᱢ ᱜᱩᱨᱩ ᱵᱟᱵᱟᱭ ᱵᱤᱱᱛᱤ ᱛᱟᱵᱚᱱᱟ ᱥᱮ ᱜᱚᱴᱟ ᱧᱤᱫᱟᱹ ᱵᱤᱱᱛᱤ ᱠᱟᱛᱮᱫ ᱟᱠᱷᱲᱟ ᱠᱚ ᱢᱟᱱᱟᱣᱟ ᱟᱨ ᱫᱟᱸᱥᱟᱭ ᱵᱚᱸᱜᱟ ᱫᱚ ᱦᱳᱭᱳᱜ ᱠᱟᱱᱟ ᱵᱷᱟᱫᱚᱨ ᱵᱚᱸᱜᱟ ᱚᱱᱟ ᱫᱚ ᱟᱵᱚ ᱴᱚᱞᱟ ᱠᱚᱨᱮ ᱵᱟᱵᱟ ᱠᱚ ᱫᱟᱲᱟᱱᱟ ᱟᱛᱳ ᱟᱛᱳ ᱵᱚᱱ ᱫᱟᱲᱟᱱᱟ ᱫᱟᱸᱥᱟᱭ ᱮᱱᱮᱡᱚᱜᱼᱟ ᱠᱚ ᱟᱨ ᱚᱱᱟ ᱥᱟᱶ ᱥᱟᱶᱛᱮ ᱜᱚᱜᱚ ᱠᱚᱫᱚ ᱫᱟᱸᱥᱟᱭ ᱮᱱᱮᱡ ᱥᱟᱶ ᱥᱟᱶᱛᱮ ᱵᱟᱵᱟ ᱠᱚ ᱵᱟᱵᱟ ᱠᱚᱣᱟᱜ ᱦᱟᱴᱟᱜ ᱛᱮ ᱦᱳᱲᱳ ᱠᱚᱵᱚᱱ ᱮᱢᱟ ᱠᱚᱣᱟ ᱥᱮ ᱪᱟᱣᱞᱮ ᱠᱚᱛᱮ ᱵᱚᱱ ᱫᱟᱨᱟᱢ ᱠᱚᱣᱟ